ᱦᱟᱹᱠᱩ ᱥᱟᱵ ᱢᱟᱲᱟᱝ ᱨᱮ ᱯᱟᱴᱟ ᱠᱚ ᱟᱨ ᱡᱟᱞ ᱠᱚᱹᱧ ᱧᱮᱞᱟ ᱴᱷᱤᱠ ᱢᱮᱱᱟᱜ ᱟᱥᱮ ᱵᱟᱝ ᱚᱱᱟ ᱥᱟᱶᱛᱮ ᱠᱩᱰᱤ ᱠᱚᱦᱚᱸ ᱥᱟᱵ ᱫᱟᱨᱟᱭᱟ ᱟᱨ ᱟᱨᱮᱡ ᱞᱟᱹᱜᱤᱫ ᱠᱷᱟᱯᱨᱟᱜ ᱦᱚᱸᱧ ᱥᱟᱵ ᱫᱟᱨᱟᱭᱟ ᱪᱟᱞᱟᱜ ᱢᱟᱲᱟᱝ ᱨᱮ ᱟᱫᱚ ᱠᱟᱹᱡ ᱤᱧ ᱱᱮᱦᱚᱨ ᱦᱚᱴᱚ ᱠᱟᱜᱼᱟ ᱦᱟᱹᱠᱩ ᱠᱚᱦᱚᱸ ᱰᱷᱮᱨ ᱧᱚᱜ ᱤᱧ ᱧᱟᱢ ᱠᱚᱢᱟ